ᱵᱷᱟᱨᱚᱛ ᱨᱮᱭᱟᱜ ᱞᱟᱹᱠᱛᱤᱭᱟᱱ ᱥᱚᱨᱮᱥ ᱠᱚᱫᱚ ᱦᱩᱭᱩᱜ ᱠᱟᱱᱟ ᱠᱚ ᱡᱮᱢᱚᱱ ᱜᱮᱞᱤᱞᱤᱭᱳ ᱟᱨ ᱱᱤᱭᱩᱴᱨᱚᱱ ᱟᱨᱦᱚᱸ ᱟᱭᱢᱟ ᱠᱚᱜᱮ ᱢᱮᱱᱟᱜ ᱠᱚᱣᱟ ᱠᱤᱱᱛᱩ ᱱᱩᱠᱩ ᱫᱚ ᱜᱮᱞᱤᱞᱤᱭᱳ ᱫᱚᱭ ᱟᱵᱤᱥᱡᱠᱟᱨᱫᱟ ᱪᱷᱟᱯᱟᱠᱷᱟᱱᱟ ᱟᱨ ᱚᱱᱟ ᱠᱟᱨᱚᱱ ᱛᱮᱜᱮ ᱩᱱᱤ ᱫᱚ ᱵᱤᱠᱠᱷᱟᱛᱚᱭ ᱛᱟᱦᱮᱸ ᱠᱟᱱᱟ ᱟᱨ ᱱᱤᱭᱩᱴᱚᱱ ᱱᱤᱭᱩᱴᱭᱚᱱ ᱫᱚᱭ ᱟᱵᱤᱥᱠᱟᱨ ᱞᱮᱫᱟ ᱢᱚᱫᱽᱫᱷᱚᱠᱚᱨᱥᱚᱱ ᱥᱚᱠᱛᱤ ᱚᱠᱟ ᱫᱚ ᱪᱮᱛᱟᱱ ᱥᱮᱡ ᱠᱚ ᱪᱷᱩᱲᱟᱹᱣᱟ ᱠᱤᱱᱛᱩ ᱪᱮᱛᱟᱱ ᱥᱮᱫ ᱵᱟᱝ ᱥᱮᱱ ᱠᱟᱛᱮ ᱞᱟᱛᱟᱨ ᱥᱮᱡ ᱜᱮ ᱟᱠᱚᱨᱥᱚᱱ ᱦᱤᱡᱩᱜᱼᱟ